ᱤᱧ ᱥᱚᱭᱜᱤᱛᱮ ᱢᱤᱫᱴᱮᱱ ᱚᱰᱟᱨᱤᱧ ᱦᱟᱛᱟᱣ ᱞᱮᱜᱼᱟ ᱛᱟᱦᱮᱱ ᱡᱚᱢᱟᱜ ᱨᱮᱱᱟᱜ ᱯᱤᱡᱽᱡᱟ ᱨᱮᱱᱟᱜ ᱛᱚ ᱚᱱᱟᱠᱚ ᱟᱹᱜᱩᱣᱟᱫᱤᱧᱟ ᱟᱨ ᱰᱮᱞᱤᱵᱷᱟᱨᱤ ᱵᱚᱭ ᱟᱹᱜᱩ ᱠᱟᱫ ᱱᱟ ᱮᱥᱠᱮ ᱵᱟᱫᱽ ᱤᱧ ᱚᱲᱟᱜ ᱟᱹᱜᱩ ᱠᱟᱛᱮᱫ ᱤᱧ ᱚᱪᱚᱜᱮᱜᱼᱟ ᱧᱮᱞᱮᱜᱼᱟ ᱠᱤ ᱚᱱᱟ ᱫᱚ ᱥᱚ ᱜᱮᱭᱟ ᱵᱮᱠᱟᱨ ᱜᱮᱭᱟ ᱠᱷᱟᱨᱟᱯ ᱜᱮᱭᱟ ᱛᱚ ᱚᱱᱟ ᱫᱚ ᱡᱚᱢ ᱦᱚᱸ ᱵᱟᱭ ᱜᱟᱱᱚᱜᱼᱟ ᱪᱮᱫ ᱦᱚᱸ ᱵᱟᱭ ᱜᱟᱱᱚᱜᱼᱟ ᱟᱞᱮ ᱯᱩᱭᱥᱟᱹ ᱮᱢ ᱠᱟᱛᱮᱞᱮ ᱦᱟᱛᱟᱣ ᱠᱟᱜᱼᱟ ᱡᱚᱢᱟᱜ ᱟᱨ ᱰᱮᱞᱤᱵᱷᱟᱨᱤ ᱵᱚᱭ ᱟᱹᱜᱩ ᱠᱟᱛᱮᱱ ᱠᱷᱟᱞᱤ ᱚᱱᱟ ᱥᱚ ᱥᱤᱬᱤᱡᱵᱟᱞᱟ ᱟᱞᱮ ᱮᱢᱟᱦᱟᱞᱮᱭᱟᱭ ᱚᱱᱠᱟᱱᱟᱜ ᱫᱚ ᱯᱩᱭᱥᱟᱹ ᱮᱢ ᱠᱟᱛᱮᱱ ᱞᱮ ᱦᱟᱛᱟᱣ ᱠᱟᱜᱼᱟ ᱟᱨ ᱥᱚ ᱥᱤᱬᱤᱡᱟᱜ ᱠᱚ ᱮᱢᱟᱣᱟᱞᱮᱠᱷᱟᱱ ᱡᱚᱢ ᱦᱚᱸ ᱵᱟᱭ ᱜᱟᱱᱚᱜᱼᱟ ᱪᱮᱫ ᱦᱚᱸ ᱵᱟᱭ ᱜᱟᱱᱚᱜᱼᱟ ᱠᱷᱟᱞᱤ ᱯᱩᱭᱥᱟᱹ ᱵᱮᱨᱵᱟᱫᱽ ᱜᱮ ᱛᱚ ᱚᱱᱠᱟᱱᱟᱜ ᱟᱞᱚᱠᱚ ᱟᱜᱩᱭᱢᱟ ᱟᱨ ᱚᱱᱠᱟᱱᱟᱜ ᱯᱮᱠ ᱦᱚᱸ ᱟᱞᱚ ᱠᱚ ᱯᱮᱠᱢᱟ ᱠᱤ ᱟᱞᱮ ᱯᱩᱭᱥᱟᱹ ᱮᱢ ᱠᱟᱛᱮ ᱚᱱᱠᱟ ᱵᱟᱲᱤᱡ ᱡᱤᱱᱤᱥᱞᱮ ᱧᱟᱢᱢᱟ ᱯᱩᱭᱥᱟᱹ ᱮᱢ ᱠᱟᱛᱮᱱ ᱠᱚᱢᱥᱮ ᱠᱚᱢ ᱵᱮᱥ ᱡᱤᱱᱤᱥᱞᱮ ᱧᱟᱢᱢᱟ ᱡᱟᱦᱟᱸ ᱠᱤ ᱡᱚᱢ ᱜᱟᱱᱚᱜᱼᱟ ᱪᱤᱠᱟᱹᱛᱮ ᱟᱞᱮ ᱦᱚᱸ ᱯᱷᱤᱨᱤᱛᱮᱢᱟ ᱵᱟᱞᱮ ᱦᱟᱛᱟᱣᱮᱫᱼᱟ ᱯᱩᱭᱥᱟᱹ ᱮᱢ ᱠᱟᱛᱮᱞᱮ ᱦᱟᱛᱟᱣᱮᱜᱼᱟ ᱟᱨ ᱚᱱᱠᱟ ᱥᱚ ᱥᱤᱬᱤᱡᱵᱟᱞᱟ ᱠᱷᱟᱨᱟᱯ ᱡᱚᱢᱟᱜ ᱛᱟᱦᱮᱱᱟ ᱵᱚᱠᱥᱨᱮ ᱟᱨ ᱟᱞᱮᱞᱮ ᱧᱮᱞᱟ ᱠᱤ ᱩᱱᱟᱹᱜ ᱡᱚᱢ ᱥᱟᱱᱟ ᱠᱟᱛᱮᱱ ᱡᱩᱫᱤ ᱠᱷᱟᱨᱟᱯ ᱡᱤᱱᱤᱥᱮᱢ ᱧᱟᱢᱟ ᱥᱚᱵᱟᱞᱟᱢ ᱧᱟᱢᱟ ᱥᱮᱭᱟ ᱵᱟᱞᱟᱢ ᱧᱟᱢᱟ ᱛᱚ ᱫᱚᱢᱮ ᱨᱟᱜᱤ ᱵᱩᱡᱷᱟᱹᱜᱼᱟ ᱛᱚ ᱚᱱᱠᱟ ᱟᱞᱚ ᱦᱩᱭᱩᱜ ᱢᱟ ᱟᱨ ᱡᱩᱫᱤ ᱚᱱᱠᱟ ᱦᱩᱭᱩᱜᱼᱟ ᱮᱱᱠᱷᱟᱱ ᱫᱚ ᱟᱞᱮ ᱛᱷᱟᱱᱟᱨᱮ ᱪᱟᱞᱟᱣ ᱠᱟᱛᱮᱱᱞᱮ ᱠᱚᱢᱯᱞᱮᱱᱟ ᱠᱤ ᱵᱟᱝᱟ ᱥᱩᱭᱜᱤ ᱯᱟᱦᱴᱟ ᱥᱮᱫᱠᱷᱚᱱ ᱟᱹᱰᱤ ᱵᱮᱠᱟᱨ ᱡᱤᱱᱤᱥ ᱥᱚ ᱵᱟᱞᱟ ᱧᱟᱢᱚᱜ ᱠᱟᱱᱟ ᱡᱟᱦᱟᱸ ᱥᱮᱭᱟᱦᱟᱠᱟᱱᱟ ᱰᱮᱴ ᱮᱠᱥᱯᱟᱭᱟᱨᱟᱠᱟᱱᱟ ᱛᱚ ᱚᱱᱠᱟᱱ ᱡᱚᱢᱟᱜ ᱟᱞᱚᱠᱚ ᱰᱮᱞᱤᱵᱷᱟᱨᱢᱟ ᱚᱨ ᱪᱮᱠ ᱠᱟᱛᱮᱫ ᱠᱚ ᱰᱮᱞᱤᱵᱷᱟᱨᱢᱟ ᱪᱤᱠᱟᱹᱛᱮ ᱟᱞᱮ ᱦᱚᱸ ᱟᱹᱰᱤ ᱠᱚᱥᱴᱚᱛᱮ ᱠᱟᱢᱟᱣ ᱠᱟᱛᱮᱫ ᱦᱟᱛᱟᱣᱟᱞᱮ ᱡᱚᱢᱟᱜ ᱛᱤᱱᱟᱹᱜ ᱠᱚᱥᱴᱚᱣᱟ ᱱᱤᱛᱚᱜ ᱫᱩᱱᱤᱭᱟᱹᱨᱮ ᱯᱩᱭᱥᱟᱹ ᱠᱟᱢᱟᱣ ᱟᱨ ᱟᱵᱚᱣᱟᱜ ᱞᱟᱡ ᱵᱟᱠᱷᱨᱟ ᱵᱚ ᱠᱟᱢᱟᱣᱮᱜᱼᱟ ᱟᱨ ᱟᱵᱚ ᱵᱚ ᱚᱰᱟᱨᱟ ᱡᱟᱦᱟᱸ ᱥᱩᱭᱜᱤ ᱛᱮ ᱯᱷᱞᱤᱯᱠᱟᱨᱴ ᱛᱮ ᱡᱟᱦᱟᱸ ᱛᱮᱜᱮ ᱟᱨ ᱚᱱᱮ ᱚᱱᱠᱟᱱᱟᱜ ᱡᱚᱢᱟᱜ ᱧᱟᱢᱚᱜᱼᱟ ᱥᱮᱭᱟᱦᱟᱜ ᱥᱚᱣᱟᱜ ᱛᱚ ᱚᱱᱟ ᱫᱚ ᱵᱟᱭ ᱵᱮᱥᱚᱜᱚᱜᱼᱟ ᱚᱱᱟ ᱪᱤᱠᱟᱹᱧ ᱢᱮᱱᱟ ᱠᱤ ᱵᱮᱥ ᱵᱮᱥ ᱡᱤᱱᱤᱥ ᱠᱚ ᱥᱟᱢᱵᱟᱣᱢᱟ ᱡᱟᱦᱟᱸ ᱰᱮᱴ ᱟᱣᱨᱤ ᱮᱠᱥᱯᱟᱭᱟᱨ ᱠᱚᱜᱢᱟ ᱟᱨ ᱡᱚᱢ ᱜᱟᱱᱚᱜᱢᱟ ᱟᱨ ᱥᱚ ᱟᱞᱚ ᱥᱚ ᱠᱚᱜᱢᱟ ᱛᱚ ᱪᱮᱠ ᱠᱟᱛᱮᱫ ᱚᱱᱟ ᱫᱚ ᱵᱷᱮᱡᱟᱭ ᱢᱟᱠᱚ